ᱦᱮᱞᱳ ᱦᱩᱸ ᱡᱚᱦᱟᱨ ᱜᱮ ᱜᱚᱝᱠᱮ ᱤᱧ ᱫᱚ ᱛᱟᱞᱮᱵᱩᱴᱟᱹ ᱨᱮᱱ ᱯᱨᱚᱥᱮᱱᱡᱤᱛ ᱢᱩᱨᱢᱩ ᱠᱟᱹᱱᱟᱹᱧ ᱦᱮᱸ ᱡᱚᱦᱟᱨ ᱜᱮ ᱜᱚᱝᱠᱮ ᱞᱟᱹᱭ ᱢᱮ ᱪᱮᱫ ᱠᱚᱢ ᱪᱮᱠᱟᱭᱮᱫᱟ ᱢᱮᱱᱫᱟᱹᱧ ᱪᱮᱫ ᱟᱵᱚ ᱱᱚᱣᱟ ᱵᱷᱟᱨᱚᱛ ᱨᱮᱱ ᱚᱠᱚᱭ ᱠᱚ ᱟᱵᱚ ᱢᱟᱱᱮ ᱟᱹᱫᱤᱵᱟᱹᱥᱤ ᱢᱟᱱᱮ ᱦᱚᱲ ᱥᱟᱱᱛᱟᱲ ᱥᱚᱢᱟᱡᱽ ᱨᱮᱱ ᱟᱹᱭᱩᱨᱤᱭᱟᱹ ᱦᱚᱲ ᱠᱚᱣᱟᱜ ᱢᱟᱱᱮ ᱚᱠᱚᱭ ᱠᱚ ᱦᱮᱱᱟᱜ ᱠᱚᱣᱟ ᱦᱩᱸ ᱦᱮᱸ ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱞᱟᱹᱭ ᱢᱮ ᱦᱩᱸ ᱟᱪᱪᱷᱟ ᱪᱷᱟ ᱦᱩᱸ ᱦᱩᱸ ᱦᱩᱸ ᱦᱩᱸ

ᱦᱩᱸ ᱚ ᱟᱪᱪᱷᱟ ᱴᱷᱤᱠ ᱜᱮᱭᱟ ᱛᱟᱞᱦᱮ ᱜᱚᱝᱠᱮ ᱚᱱᱮ ᱚᱱᱟᱜᱮ ᱢᱟᱱᱮ ᱤᱧ ᱫᱚ ᱛᱷᱚᱲᱟ ᱜᱟᱱ ᱵᱟᱰᱟᱭ ᱥᱟᱱᱟᱭᱤᱫᱤᱧ ᱠᱟᱱ ᱛᱟᱦᱮᱱᱚᱜᱼᱟ ᱱᱤᱛᱳᱜ ᱦᱩᱸ ᱦᱩᱸ ᱴᱷᱤᱠᱜᱮᱭᱟ ᱛᱟᱞᱦᱮ ᱜᱚᱝᱠᱮ ᱟᱭᱢᱟ ᱟᱭᱢᱟ ᱡᱚᱨᱦᱟ ᱡᱚᱦᱟᱨ ᱟᱭᱢᱟ ᱟᱭᱢᱟ ᱥᱟᱨᱦᱟᱣ ᱦᱩᱸ ᱦᱩᱸ ᱴᱷᱤᱠᱜᱮᱭᱟ ᱛᱟᱞᱦᱮ ᱡᱚᱦᱟᱨ ᱡᱚᱦᱟᱨ